ᱤᱧ ᱵᱟᱝᱞᱟᱫᱮᱥ ᱪᱟᱞᱟᱜ ᱥᱟᱹᱱᱟᱹᱧ ᱠᱟᱱᱟ ᱟᱹᱰᱤ ᱦᱩᱰᱤᱧ ᱠᱷᱚᱱᱟᱜ ᱜᱮ ᱪᱟᱞᱟᱜ ᱵᱩᱡᱷᱟᱹᱣ ᱤᱧᱟᱹ ᱠᱤᱱᱛᱩ ᱚᱸᱰᱮ ᱦᱚᱸ ᱞᱟᱹᱭ ᱟᱠᱚ ᱛᱚ ᱥᱟᱱᱛᱟᱲ ᱢᱮᱱᱟᱜ ᱠᱚᱣᱟ ᱥᱟᱱᱛᱟᱲᱟᱜ ᱚᱸᱰᱮᱱ ᱥᱟᱱᱛᱟᱲ ᱠᱚ ᱥᱮ ᱱᱚᱱᱛᱮᱱ ᱥᱟᱱᱛᱟᱲ ᱠᱚ ᱪᱮᱫ ᱞᱮᱠᱟ ᱢᱮᱥᱟᱜ ᱟᱠᱚ ᱥᱮ ᱵᱟᱝᱟ ᱩᱱᱠᱩᱣᱟᱜ ᱨᱚᱲ ᱪᱮᱫ ᱞᱮᱠᱟ ᱩᱱᱠᱩᱭᱟᱜ ᱦᱚᱨᱚᱜ ᱵᱟᱸᱫᱮ ᱡᱚᱢ ᱧᱩ ᱪᱮᱫ ᱞᱮᱠᱟᱱ ᱛᱟᱠᱚᱣᱟ ᱛᱟᱨᱯᱚᱨᱮ ᱮᱱᱮᱡ ᱥᱮᱨᱮᱧ ᱦᱚᱸ ᱪᱮᱫ ᱞᱮᱠᱟᱱ ᱛᱟᱠᱚᱣᱟ ᱱᱚᱛᱮᱱ ᱠᱚ ᱥᱟᱝ ᱢᱮᱥᱟᱜ ᱛᱟᱠᱚᱣᱟ ᱥᱮ ᱵᱟᱝ ᱢᱮᱥᱟᱜ ᱛᱟᱠᱚᱣᱟ ᱚᱱᱟ ᱠᱚ ᱧᱮᱞ ᱵᱩᱡᱷᱟᱹᱣ ᱟᱹᱧᱟᱹ ᱛᱟᱨᱯᱚᱨᱮ ᱚᱸᱰᱮ ᱚᱱᱛᱮ ᱫᱚ ᱪᱮᱫ ᱞᱮᱠᱟ ᱢᱟᱱᱮ ᱯᱩᱠᱷᱨᱤ ᱠᱚ ᱢᱮᱱᱟᱜᱼᱟ ᱥᱮ ᱜᱟᱰᱟ ᱱᱟᱹᱭ ᱪᱮᱫ ᱠᱚ ᱢᱮᱱᱟᱜᱼᱟ ᱱᱚᱛᱮ ᱞᱮᱠᱟ ᱢᱮᱱᱟᱜᱼᱟ ᱥᱮ ᱵᱟᱹᱱᱩᱜᱼᱟ ᱚᱱᱟ ᱠᱚᱦᱚᱸ ᱧᱮᱞ ᱵᱩᱡᱷᱹᱣᱟᱹᱧ ᱠᱟᱱᱟ ᱚᱱᱛᱮᱱᱟᱜ ᱫᱤᱥᱚᱢ ᱫᱚ ᱵᱩᱨᱩ ᱠᱚ ᱢᱮᱱᱟᱜᱼᱟ ᱥᱮ ᱵᱟᱹᱱᱩᱜᱼᱟ ᱥᱮ ᱥᱚᱢᱚᱛᱚᱞ ᱜᱮᱭᱟ ᱚᱱᱟ ᱠᱚ ᱡᱟᱭᱜᱟ ᱪᱮᱫ ᱞᱮᱠᱟ ᱥᱮ ᱫᱟᱨᱮ ᱯᱟᱞᱟ ᱪᱮᱫ ᱞᱮᱠᱟ ᱢᱮᱱᱟᱜᱼᱟ ᱚᱱᱟ ᱠᱚᱦᱚᱸ ᱧᱮᱞ ᱵᱩᱡᱷᱟᱹᱣ ᱟᱹᱧᱟᱹ ᱚᱱᱟ ᱠᱷᱟᱹᱛᱤᱨ ᱜᱮ ᱱᱚᱣᱟ ᱡᱟᱭᱜᱟ ᱠᱚᱫᱚ ᱪᱟᱞᱟᱜ ᱵᱩᱡᱷᱟᱹᱣ ᱟᱹᱧᱟᱹ